ᱯᱚᱨᱚᱵᱽ ᱫᱚ ᱦᱩᱭᱩᱜ ᱠᱟᱱᱟ ᱤᱧᱟᱹᱜ ᱢᱟᱱᱟᱣ ᱜᱩᱱᱟᱹᱣ ᱯᱚᱨᱚᱵᱽ ᱫᱚ ᱡᱚᱛᱚ ᱠᱷᱚᱱᱟᱜ ᱢᱟᱨᱟᱝᱟ ᱥᱚᱨᱦᱟᱭ ᱥᱚᱨᱦᱟᱭ ᱫᱚ ᱟᱹᱰᱤ ᱢᱟᱨᱟᱝ ᱯᱚᱨᱚᱵᱽ ᱠᱟᱱᱟ ᱱᱚᱣᱟ ᱥᱚᱨᱦᱟᱭ ᱫᱚ ᱡᱚᱛᱚ ᱦᱚᱲ ᱜᱮ ᱥᱟᱨᱟ ᱵᱚᱥᱚᱨ ᱨᱮᱭᱟᱜ ᱯᱚᱨᱚᱵᱽ ᱛᱟᱵᱚᱱ ᱱᱚᱣᱟ ᱯᱚᱨᱚᱵᱽ ᱨᱮ ᱦᱮᱸ ᱡᱚᱛᱚ ᱠᱚᱜᱮ ᱥᱟᱱᱟᱢ ᱠᱚᱜᱮ ᱥᱟᱱᱟᱢ ᱫᱤᱥᱚᱢ ᱨᱮᱱ ᱦᱚᱲ ᱟᱵᱚ ᱟᱵᱚ ᱨᱮᱱ ᱯᱮᱲᱟ ᱯᱟᱹᱲᱦᱟᱹ ᱫᱮᱣ ᱵᱷᱟᱹᱜᱤᱱ ᱥᱟᱱᱟᱢ ᱠᱚᱵᱚᱱ ᱟᱭᱩᱨ ᱟᱜᱩ ᱠᱚᱣᱟ ᱥᱮᱵᱚᱱ ᱱᱮᱶᱛᱟ ᱟᱜᱩ ᱠᱚᱣᱟ ᱟᱨ ᱱᱚᱣᱟ ᱯᱚᱨᱚᱵᱽ ᱨᱮ ᱟᱵᱚ ᱥᱚᱨᱦᱟᱭ ᱵᱚᱱ ᱦᱟᱹᱛᱤ ᱞᱮᱠᱟᱱ ᱥᱚᱨᱦᱟᱭ ᱵᱚᱱ ᱢᱟᱱᱟᱣᱟ ᱟᱨ ᱵᱚᱱ ᱨᱟᱹᱥᱠᱟᱹ ᱡᱚᱝᱼᱟ ᱵᱚᱭᱦᱟ ᱢᱤᱥᱨᱟ ᱫᱟᱹᱭ ᱫᱟᱫᱟ ᱵᱚᱠᱚ ᱵᱚᱭᱦᱟ ᱮᱱᱦᱤᱞᱳᱜ ᱱᱚᱣᱟ ᱢᱟᱨᱟᱝ ᱥᱚᱦᱨᱟᱭ ᱱᱚᱣᱟ ᱯᱚᱨᱚᱵᱽ ᱫᱚ ᱥᱟᱹᱨᱤ ᱥᱚᱨᱦᱟᱭ ᱫᱚ ᱮᱱᱦᱤᱞᱳᱜ ᱟᱵᱚ ᱢᱚᱬᱮ ᱥᱤᱝ ᱢᱚᱬᱮ ᱧᱤᱫᱟᱹ ᱪᱷᱟᱹᱲ ᱛᱟᱦᱮᱱ ᱛᱟᱵᱚᱱᱟ ᱱᱚᱣᱟ ᱞᱮᱠᱟᱛᱮ ᱟᱵᱚ ᱫᱚ ᱱᱚᱣᱟ ᱯᱚᱨᱚᱵᱽ ᱫᱚ ᱦᱟᱹᱛᱤ ᱥᱟᱶ ᱵᱚᱱ ᱛᱩᱞᱚᱱᱟᱣ ᱠᱟᱫᱟ ᱚᱱᱟ ᱯᱚᱨᱚᱵᱽ ᱫᱚ ᱦᱮᱸ ᱮᱱᱦᱤᱞᱳᱜ ᱫᱚ ᱡᱚᱛᱚ ᱦᱚᱲᱟᱜ ᱪᱷᱟᱹᱲ ᱦᱮᱱᱟᱜ ᱛᱮ ᱱᱚᱣᱟ ᱯᱚᱨᱚᱵᱽ ᱫᱚ ᱢᱟᱱᱮ ᱟᱹᱰᱤ ᱜᱮᱵᱚᱱ ᱠᱩᱥᱤᱭᱟᱜᱼᱟ ᱟᱹᱰᱤ ᱨᱟᱹᱥᱠᱟᱹ ᱵᱚᱱ ᱟᱨᱡᱟᱣ ᱡᱚᱱᱟᱜᱼᱟ ᱱᱚᱝᱠᱟ ᱞᱮᱠᱟᱛᱮ ᱱᱚᱣᱟ ᱯᱚᱨᱚᱵᱽ ᱫᱚ ᱡᱟᱦᱟᱸ ᱫᱚ ᱮᱱ ᱦᱤᱞᱳᱜ ᱫᱚ ᱥᱚᱨᱦᱟᱭ ᱯᱚᱨᱚᱵᱽ ᱨᱮᱫᱚ ᱵᱚ ᱟᱵᱚ ᱵᱚᱱ ᱵᱚᱸᱜᱟ ᱵᱩᱨᱩᱜᱼᱟ ᱵᱚᱱ ᱟᱨᱵᱚᱱ ᱡᱚᱢ ᱧᱩ ᱠᱟᱛᱮᱫ ᱟᱵᱚ ᱥᱟᱹᱨᱤ ᱥᱚᱨᱦᱟᱭ ᱛᱟᱞᱟ ᱠᱩᱞᱦᱤ ᱨᱮ ᱮᱱᱮᱡ ᱨᱟᱹᱥᱠᱟᱹᱭᱟᱵᱚᱱ ᱯᱷᱩᱨᱛᱤᱭᱟᱵᱚᱱ ᱦᱮᱸ ᱡᱚᱛᱚ ᱠᱚᱜᱮ ᱱᱚᱝᱠᱟ ᱞᱮᱠᱟ ᱛᱮᱜᱮ ᱱᱚᱣᱟ ᱥᱚᱨᱦᱟᱭ ᱫᱚ ᱟᱸᱫᱳᱲ ᱠᱟᱜᱼᱟ ᱵᱚᱱ ᱱᱚᱣᱟ ᱥᱚᱨᱦᱟᱭ ᱫᱚ ᱨᱮᱫᱚ ᱦᱮᱸᱥᱮᱡ ᱥᱮᱠᱨᱮᱡ ᱱᱟᱭ ᱜᱮ ᱱᱟᱯᱟᱭ ᱜᱮ ᱟᱹᱰᱤ ᱠᱷᱩᱥᱤ ᱨᱟᱹᱥᱠᱟᱹ ᱜᱮ ᱵᱚᱱ ᱛᱟᱦᱮᱱᱟ ᱚᱱᱟ ᱥᱚᱨᱦᱟᱭ ᱫᱚ ᱦᱤᱞᱳᱜ ᱫᱚ ᱤᱧ ᱫᱚ ᱯᱮᱲᱟ ᱯᱟᱹᱲᱦᱟᱹ ᱠᱚ ᱦᱮᱡ ᱥᱮᱴᱮᱨ ᱞᱮᱱᱠᱷᱟᱱ ᱩᱱᱠᱩ ᱠᱚ ᱠᱚᱣᱟᱜ ᱡᱚᱢ ᱧᱩ ᱥᱮ ᱩᱱᱠᱩᱣᱟᱜ ᱛᱩᱱᱠᱷᱤ ᱛᱚᱞᱟᱥ ᱩᱱᱠᱩ ᱤᱫᱤ ᱠᱟᱛᱮᱫ ᱢᱟᱱᱮ ᱥᱟᱱᱟᱢᱟᱜ ᱜᱮ ᱠᱟᱹᱢᱤ ᱦᱚᱨᱟ ᱥᱮ ᱵᱚᱸᱜᱟ ᱵᱩᱨᱩ ᱠᱚ ᱢᱟᱱᱟᱣ ᱜᱩᱱᱟᱹᱣ ᱠᱚᱣᱟᱹᱧ ᱟᱨ ᱱᱤᱝᱠᱟᱹ ᱞᱮᱠᱟᱛᱮ ᱥᱟᱹᱨᱫᱤ ᱦᱤᱞᱳᱜ ᱫᱚ ᱠᱷᱩᱱᱴᱟᱹᱣ ᱦᱤᱞᱳᱜ ᱫᱚ ᱠᱷᱩᱱᱴᱟᱹᱣ ᱰᱟᱹᱝᱨᱤ ᱪᱟᱨᱦᱟᱣ ᱤᱧ ᱪᱟᱞᱟᱜᱼᱟ ᱟᱨ ᱚᱸᱰᱮ ᱠᱷᱚᱱ ᱜᱮ ᱨᱟᱹᱥᱠᱟᱹ ᱥᱟᱶᱛᱮ ᱱᱩᱠᱩ ᱟᱨ ᱦᱚᱸ ᱡᱟᱦᱟᱸᱭ ᱠᱚ ᱚᱱᱟ ᱟᱵᱚᱨᱮᱱ ᱯᱮᱲᱟ ᱠᱚ ᱦᱤᱡᱩᱜᱼᱟ ᱩᱱᱠᱩ ᱥᱟᱶ ᱛᱮᱦᱚᱸ ᱚᱱᱟ ᱠᱷᱩᱱᱴᱟᱹᱣ ᱰᱟᱹᱦᱤ ᱤᱫᱤ ᱠᱟᱛᱮᱫ ᱨᱟᱹᱥᱠᱟᱹ ᱞᱮ ᱦᱟᱹᱴᱤᱧ ᱡᱚᱝᱟ ᱟᱨ ᱚᱱᱟ ᱯᱩᱨᱟᱹᱣ ᱞᱮᱱ ᱠᱷᱟᱱ ᱚᱱᱟ ᱛᱚᱭᱚᱢ ᱟᱫᱚ ᱧᱤᱫᱟᱹ ᱟᱠᱷᱲᱟ ᱫᱚᱞᱮ ᱥᱤᱨᱡᱟᱹᱣᱟ ᱚᱱᱟ ᱟᱠᱷᱲᱟ ᱠᱚᱨᱮᱜ ᱜᱮ ᱟᱨ ᱦᱚᱸ ᱛᱩᱢᱫᱟᱜ ᱴᱟᱢᱟᱠ ᱟᱛᱮ ᱨᱩ ᱮᱱᱮᱡ ᱥᱮᱨᱮᱧ ᱛᱮ ᱫᱤᱱ ᱞᱮ ᱟᱸᱜᱟᱭᱟ ᱱᱤᱝᱠᱟᱹᱜᱮ